ᱤᱧᱟᱹᱜ ᱴᱚᱴᱷᱟ ᱨᱮ ᱥᱚᱨᱮᱥ ᱥᱤᱱᱮᱢᱟ ᱛᱷᱤᱭᱮᱴᱟᱨ ᱟᱭᱢᱟ ᱜᱟᱱ ᱜᱮ ᱢᱮᱱᱟᱜᱼᱟ ᱡᱟᱦᱟᱸ ᱞᱮᱠᱟ ᱜᱷᱟᱴᱥᱤᱞᱟ ᱛᱷᱤᱭᱮᱴᱟᱨ ᱜᱳᱯᱟᱞᱯᱩᱨ ᱛᱷᱤᱭᱮᱴᱟᱨ ᱟᱨ ᱱᱚᱝᱠᱟ ᱫᱚ ᱟᱹᱰᱤ ᱫᱷᱟᱣ ᱜᱮ ᱪᱟᱞᱟᱣ ᱦᱩᱭ ᱠᱟᱱᱟ ᱜᱟᱛᱮ ᱠᱚᱲᱟ ᱥᱟᱶ ᱦᱚᱸ ᱟᱭᱳᱼᱵᱟᱵᱟ ᱥᱟᱶ ᱦᱚᱸ ᱟᱨ ᱡᱩᱨᱤ ᱥᱟᱶ ᱦᱚᱱ ᱪᱟᱞᱟᱣ ᱦᱩᱭ ᱠᱟᱱᱟ ᱡᱩᱨᱤ ᱥᱟᱶ ᱢᱤᱫ ᱫᱷᱟᱣ ᱚᱱᱟ ᱛᱷᱤᱭᱮᱴᱟᱨ ᱨᱮ ᱞᱟᱜᱟᱣ ᱞᱮᱱ ᱛᱟᱦᱮᱱᱟ ᱪᱚᱨᱚᱠ ᱪᱤᱠᱟᱹᱲ ᱚᱱᱟ ᱦᱚᱸ ᱫᱩᱞᱟᱹᱲ ᱠᱟᱹᱦᱱᱤ ᱜᱮ ᱛᱟᱦᱮᱸᱭᱟ ᱯᱨᱮᱹᱢ ᱫᱟᱫᱟᱣᱟᱜ ᱥᱚᱞᱢᱟ ᱫᱤᱫᱤᱭᱟᱜ ᱩᱱᱠᱩᱱᱟᱜ ᱫᱩᱞᱟᱹᱲ ᱡᱚᱠᱷᱚᱱ ᱢᱤᱫ ᱥᱟᱶ ᱡᱩᱨᱤᱼᱯᱟᱹᱨᱤ ᱫᱩᱲᱩᱵ ᱠᱟᱛᱮᱫ ᱞᱤᱧ ᱧᱮᱞᱫᱟ ᱦᱟᱸᱜ ᱡᱟᱦᱟᱸᱭ ᱯᱨᱮᱹᱢ ᱫᱟᱫᱟ ᱥᱮ ᱦᱤᱨᱳ ᱵᱚᱱ ᱢᱮᱛᱟᱭ ᱠᱟᱱ ᱫᱚ ᱦᱟᱸᱜ ᱩᱱᱤ ᱟᱡ ᱢᱟᱢᱟ ᱜᱮ ᱨᱟᱭᱵᱟᱨᱟᱫᱮ ᱛᱟᱦᱮᱸᱫ ᱥᱚᱞᱢᱟ ᱫᱚ ᱟᱨ ᱥᱚᱞᱢᱟᱣᱟᱜ ᱡᱟᱦᱟᱸ ᱯᱚᱨᱤᱪᱚᱭᱮ ᱮᱢ ᱞᱮᱫ ᱛᱟᱦᱮᱸᱫ ᱥᱚᱞᱢᱟ ᱴᱷᱮᱱ ᱚᱱᱟ ᱫᱚ ᱦᱟᱸᱜ ᱞᱟᱹᱭᱫᱟᱭ ᱡᱮ ᱯᱨᱮᱹᱢ ᱫᱟᱫᱟ ᱫᱚ ᱜᱩᱛᱤ ᱠᱚᱲᱟ ᱠᱟᱱᱟᱭ ᱟᱨ ᱥᱟᱹᱨᱤ ᱠᱟᱛᱷᱟ ᱱᱚᱛᱮ ᱫᱚ ᱩᱱᱤ ᱫᱚ ᱚᱞᱚᱜ ᱯᱟᱲᱦᱟᱣ ᱠᱚᱲᱟ ᱜᱮ ᱛᱟᱦᱮᱸ ᱞᱮᱱ ᱛᱟᱦᱮᱸᱫᱼᱮ ᱟᱫᱚ ᱟᱨ ᱪᱮᱫ ᱥᱟᱹᱨᱤ ᱠᱟᱛᱷᱟᱞᱤᱧ ᱞᱟᱹᱭᱟ ᱟᱹᱞᱤᱧ ᱦᱚᱸ ᱚᱱᱠᱟᱜᱮ ᱯᱟᱲᱦᱟᱣ ᱠᱚᱲᱟᱢᱟ ᱦᱟᱸᱜ ᱵᱟᱝ ᱠᱟᱱᱟᱞᱤᱧ ᱟᱫᱚ ᱪᱟᱞᱟᱣᱢᱟ ᱪᱟᱞᱟᱣ ᱵᱟᱲᱟ ᱦᱩᱭ ᱠᱟᱱ ᱜᱮᱭᱟ